ᱪᱚᱞᱚᱛ ᱪᱤᱛᱟᱹᱨ ᱯᱷᱮᱥᱮᱱ ᱥᱳ ᱵᱟᱝᱠᱷᱟᱱ ᱧᱮᱛᱮᱞ ᱨᱮ ᱵᱤᱨᱤᱫ ᱟᱨ ᱠᱟᱹᱨᱩ ᱵᱤᱨᱤᱫ ᱵᱮᱵᱚᱦᱟᱨ ᱠᱚ ᱦᱩᱭᱩᱜ ᱠᱟᱱᱟ ᱟᱸᱜ ᱥᱟᱨ ᱵᱮᱵᱚᱦᱟᱨ ᱱᱟᱦᱮᱞ ᱴᱮᱸᱜᱚᱡ ᱜᱚᱜ ᱠᱟᱛᱮᱫ ᱥᱳ ᱩᱫᱩᱜ ᱯᱟᱛᱲᱟ ᱯᱟᱹᱴᱤ ᱡᱚᱱᱚᱜ ᱜᱟᱞᱟᱝ ᱦᱟᱴᱟᱜ ᱦᱮᱨᱢᱮᱫ ᱴᱷᱤᱞᱤ ᱦᱮᱨᱢᱮᱫ ᱮᱢᱟᱱ ᱛᱮᱭᱟᱜ ᱠᱚ